ᱤᱧ ᱡᱟᱦᱟᱸ ᱨᱤᱧ ᱛᱟᱦᱮᱱ ᱢᱮᱱᱫᱚ ᱟᱞᱮ ᱟᱹᱛᱩ ᱫᱤᱥᱚᱢ ᱥᱮᱫ ᱨᱮ ᱦᱚᱸ ᱵᱤᱨ ᱵᱩᱨᱩ ᱱᱟᱹᱭ ᱜᱟᱰᱟ ᱟᱨ ᱮᱢᱟᱱ ᱞᱮᱠᱟᱱ ᱥᱟᱪᱟᱨᱦᱮᱫ ᱵᱟᱜᱽᱣᱟᱱ ᱦᱚᱸ ᱢᱮᱱᱟᱜᱼᱟ ᱚᱱᱟ ᱵᱤᱨᱼᱵᱩᱨᱩ ᱨᱮᱫᱚ ᱟᱹᱰᱤ ᱨᱚᱠᱚᱢ ᱨᱟᱱ ᱢᱩᱨᱜᱟᱹᱱ ᱫᱟᱨᱮ ᱦᱚᱸ ᱢᱮᱱᱟᱜᱼᱟ ᱯᱟᱹᱦᱤᱞ ᱫᱚ ᱨᱮᱦᱮᱫ ᱥᱮᱸᱫᱮᱛ ᱜᱮ ᱟᱵᱚ ᱵᱩᱨᱩ ᱫᱤᱥᱚᱢ ᱦᱚᱲ ᱫᱚᱵᱚᱱ ᱵᱮᱵᱚᱦᱟᱨ ᱛᱟᱦᱮᱸᱫ ᱥᱟᱶᱛᱮ ᱱᱟᱱᱟ ᱨᱚᱠᱚᱢᱟᱜ ᱡᱚᱢ ᱡᱤᱱᱤᱥ ᱦᱚᱸ ᱡᱚᱢ ᱠᱟᱛᱮᱫ ᱟᱹᱰᱤ ᱫᱤᱱ ᱵᱚᱱ ᱵᱟᱧᱪᱟᱜ ᱠᱟᱱ ᱛᱟᱦᱮᱱᱟ ᱱᱟᱦᱟᱸᱜ ᱡᱩᱜᱽ ᱨᱮᱫᱚ ᱟᱹᱰᱤᱜᱮ ᱵᱚᱫᱚᱞ ᱟᱠᱟᱱ ᱢᱮᱱᱫᱚ ᱟᱹᱰᱤ ᱠᱚᱢ ᱫᱤᱱ ᱵᱚᱱ ᱵᱟᱧᱪᱟᱜ ᱠᱟᱱᱟ